ᱦᱳᱭ ᱚᱱᱮ ᱜᱟᱰᱟᱛᱮ ᱤᱭᱟᱹᱛᱮ ᱪᱟᱞᱟᱣ ᱞᱮᱱ ᱛᱟᱦᱮᱱ ᱱᱟᱹᱭ ᱛᱮ ᱚᱱᱟ ᱤᱭᱟᱹᱛᱮᱧ ᱪᱟᱞᱟᱣ ᱞᱮᱱᱟ ᱮᱱᱠᱷᱟᱱ ᱫᱚ ᱚᱱᱟᱴᱟᱝ ᱚᱱᱟ ᱫᱷᱤᱨᱤ ᱨᱮᱞᱤᱧ ᱞᱮᱵᱮᱫ ᱤᱭᱟᱹᱭᱮᱱᱟ ᱛᱳ ᱚᱱᱟ ᱜᱩᱲᱫᱟᱹᱣ ᱮᱱᱟᱹᱧ ᱚᱱᱠᱟᱛᱮ ᱟᱹᱰᱤ ᱠᱚᱥᱴᱚ ᱛᱮ ᱚᱱᱠᱟ ᱤᱭᱟᱹᱭᱮᱱᱟᱹᱧ ᱨᱟᱠᱟᱵ ᱮᱱᱟᱹᱧ ᱚᱱᱠᱟ ᱤᱭᱟᱹ ᱠᱟᱛᱮᱫ ᱪᱟᱞᱟᱣ ᱮᱱᱟᱹᱧ ᱚᱲᱟᱜ ᱤᱭᱟᱹᱛᱮ ᱤᱭᱟᱹᱭᱮᱱᱟ ᱪᱟᱞᱟᱣ ᱮᱱᱟᱹᱧ ᱚᱲᱟᱜ ᱛᱮ ᱟᱹᱰᱤ ᱠᱚᱥᱴᱚ ᱨᱟᱠᱟᱵ ᱠᱟᱛᱮᱫ ᱟᱨ ᱚᱱᱟ ᱚᱥᱩᱵᱤᱫᱷᱟ ᱠᱚᱫᱚ ᱪᱮᱫᱦᱚᱸ ᱵᱟᱭ ᱦᱩᱭ ᱞᱮᱱᱟ ᱟᱨ ᱚᱱᱠᱟ ᱤᱭᱟᱹ ᱠᱟᱛᱮᱫ ᱜᱮᱧ ᱪᱟᱞᱟᱣᱮᱱᱟ ᱟᱨ ᱱᱚᱜᱼᱚ ᱱᱚᱝᱠᱟ ᱜᱮ ᱡᱟᱦᱟᱸ ᱥᱮᱫ ᱨᱮᱢ ᱪᱟᱞᱟᱜᱼᱟ ᱢᱟᱱᱮ ᱟᱹᱰᱤ ᱤᱭᱟᱹ ᱠᱟᱛᱮᱫ ᱦᱩᱥᱤᱭᱟᱹᱨ ᱛᱤᱧ ᱪᱟᱞᱟᱜᱼᱟ ᱢᱟᱱᱮ ᱡᱟᱦᱟᱱᱟᱜ ᱠᱚ ᱟᱹᱰᱤ ᱤᱭᱟᱹ ᱫᱚ ᱢᱟᱱᱮ ᱵᱚᱛᱚᱨ ᱦᱚᱸ ᱛᱟᱦᱮᱱ ᱜᱮᱭᱟ ᱟᱨ ᱤᱭᱟᱹ ᱦᱚᱸ ᱢᱟᱱᱮ ᱫᱤᱞ ᱦᱚᱸ ᱟᱨ ᱤᱭᱟᱹ ᱦᱚᱸ ᱢᱟᱱᱮ ᱟᱹᱰᱤ ᱦᱩᱥᱤᱭᱟᱨ ᱠᱟᱛᱮᱫ ᱤᱧ ᱯᱮᱨᱚᱢᱚᱜᱼᱟ ᱡᱟᱦᱟᱸ ᱥᱮᱫ ᱦᱚᱸ ᱡᱩᱫᱤ ᱵᱩᱨᱩ ᱠᱚᱧ ᱪᱟᱞᱟᱜ ᱨᱮᱦᱚᱸ ᱟᱹᱰᱤ ᱤᱭᱟᱹ ᱠᱟᱛᱮᱫ ᱜᱮ ᱧᱮᱞ ᱧᱮᱞᱛᱤᱧ ᱪᱟᱞᱟᱜᱼᱟ ᱵᱩᱨᱩ ᱠᱚ ᱟᱹᱛᱷᱟᱹᱲᱤ ᱫᱚ ᱵᱟᱹᱧ ᱪᱟᱞᱟᱜᱼᱟ ᱚᱱᱟ ᱛᱮᱜᱮ ᱟᱨ ᱱᱚᱜᱼᱚᱭ ᱡᱟᱦᱟᱸ ᱥᱮᱫ ᱤᱧ ᱪᱟᱞᱟᱜ ᱠᱟᱱ ᱨᱮᱦᱚᱸ ᱜᱮ ᱟᱫᱚ ᱱᱟᱯᱟᱭ ᱤᱭᱟᱹ ᱨᱮᱜᱮᱧ ᱦᱮᱡ ᱦᱤᱡᱩᱜ ᱟᱨ ᱥᱮᱱ ᱦᱤᱡᱩᱜᱼᱟ ᱤᱧᱫᱚ ᱟᱨ ᱪᱮᱫ ᱦᱚᱸ ᱚᱱᱟ ᱤᱭᱟᱹ ᱠᱚᱨᱮ ᱫᱚ ᱦᱟᱜ ᱵᱟᱹᱧ ᱵᱩᱡᱷᱟᱹᱣᱟ ᱟᱫᱚ ᱥᱟᱯᱷᱟ ᱥᱩᱛᱨᱚ ᱜᱮ ᱤᱭᱟᱹ ᱤᱭᱟᱹ ᱧᱤᱫᱟᱹ ᱧᱩᱛᱟᱹ ᱠᱚᱫᱚ ᱵᱚᱛᱚᱨ ᱠᱚᱫᱚ ᱵᱟᱹᱧ ᱵᱩᱡᱷᱟᱹᱣᱟ ᱟᱨ ᱱᱚᱝᱠᱟ ᱜᱮ ᱡᱟᱦᱟᱸ ᱤᱭᱟᱹ ᱜᱮ ᱱᱚᱜᱼᱚᱭ ᱟᱞᱮ ᱱᱚᱛᱮ ᱢᱟ ᱵᱩᱨᱩ ᱫᱤᱥᱚᱢ ᱠᱟᱱᱟ ᱵᱩᱨᱩ ᱠᱚᱦᱚᱸ ᱟᱞᱮ ᱤᱭᱟᱹ ᱜᱮᱞᱮ ᱪᱟᱞᱟᱜᱼᱟ ᱢᱟᱱᱮ ᱵᱟᱲᱟᱭ ᱠᱟᱛᱮᱫ ᱧᱮᱞ ᱠᱟᱛᱮᱫ ᱵᱚᱨᱚ ᱠᱚᱫᱚ ᱵᱟᱞᱮ ᱵᱩᱡᱷᱟᱹᱣᱟ ᱟᱫᱚ ᱵᱚᱨᱚ ᱠᱚᱫᱚ ᱵᱟᱹᱧ ᱵᱩᱡᱷᱟᱹᱣᱟ ᱵᱚᱨᱚ ᱠᱚ